ᱤᱧ ᱦᱟᱹᱠᱳ ᱥᱟᱵ ᱤᱧ ᱪᱟᱞᱟᱜ ᱠᱷᱟᱱ ᱫᱚ ᱡᱷᱟᱹᱞᱤ ᱪᱟᱯᱟᱫ ᱡᱷᱟᱹᱞᱤ ᱚᱠᱟ ᱫᱚ ᱜᱷᱩᱱᱤᱧ ᱤᱫᱤᱭᱟ ᱢᱟᱡᱷᱮ ᱢᱟᱡᱷᱮ ᱫᱚ ᱵᱟᱲ ᱦᱚᱸᱧ ᱮᱰᱟᱣ ᱜᱮᱭᱟ ᱢᱩᱪᱩ ᱦᱚᱸ ᱢᱮᱱᱟᱜ ᱜᱮᱭᱟ ᱛᱚᱵᱮ ᱚᱱᱠᱟ ᱞᱮᱠᱟᱱᱟᱜ ᱦᱟᱠᱳ ᱥᱟᱵ ᱨᱮᱱᱟᱜ ᱨᱩᱴᱤᱝ ᱦᱚᱸ ᱵᱟᱹᱱᱩᱜ ᱛᱤᱧᱟᱹ ᱡᱮᱠᱷᱚᱱ ᱤᱧ ᱤᱪᱪᱷᱟ ᱟᱹᱧᱟᱹ ᱥᱮ ᱦᱟᱠᱳ ᱥᱟᱵ ᱥᱟᱱᱟᱭᱤᱧᱟᱹ ᱦᱟᱠᱳ ᱥᱮ ᱠᱚ ᱠᱷᱚᱵᱚᱨ ᱤᱧ ᱧᱟᱢ ᱠᱮᱫᱟ ᱡᱮ ᱦᱟᱠᱳ ᱧᱟᱢᱚᱜ ᱠᱟᱱᱟ ᱛᱚᱵᱮ ᱟᱹᱱᱤᱡ ᱦᱟᱠᱳ ᱥᱟᱵ ᱤᱧ ᱪᱟᱞᱟᱜᱼᱟ ᱚᱱᱠᱟ ᱞᱮᱠᱟᱱ ᱨᱩᱴᱤᱱ ᱥᱮ ᱤᱧᱟᱹᱜ ᱵᱚᱞᱮ ᱡᱟᱦᱟᱱ ᱫᱷᱚᱨᱚᱢ ᱟᱠᱷᱟᱲᱟ ᱫᱚ ᱚᱱᱠᱟ ᱫᱚ ᱵᱟᱹᱱᱩᱜ ᱛᱤᱧᱟᱹ